ᱟᱵᱚ ᱥᱚᱢᱟᱡᱽ ᱨᱮ ᱢᱟᱱᱮ ᱥᱚᱪᱮᱛᱚᱱ ᱞᱟᱹᱜᱤᱫ ᱤᱧ ᱢᱤᱫᱴᱤᱡ ᱚᱱᱚᱞ ᱤᱧ ᱚᱞ ᱠᱟᱜᱼᱟ ᱡᱟᱦᱟᱸ ᱫᱚ ᱦᱩᱭᱩᱜ ᱠᱟᱱᱟ ᱱᱟᱹᱨᱤ ᱥᱚᱪᱮᱛᱚᱱ ᱞᱟᱹᱜᱤᱫ ᱡᱟᱦᱟᱸᱭ ᱫᱚ ᱟᱵᱚ ᱥᱚᱢᱟᱡᱽ ᱨᱮ ᱚᱱᱮ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚ ᱵᱟᱯᱞᱟᱜ ᱠᱟᱱᱟ ᱚᱱᱟ ᱠᱷᱟᱹᱛᱤᱨ ᱛᱮ ᱩᱱᱠᱩᱣᱟᱜ ᱫᱚ ᱪᱮᱫ ᱵᱟᱹᱲᱤᱡ ᱦᱩᱭᱩᱜᱼᱟ ᱩᱱᱠᱩ ᱫᱚ ᱵᱟᱠᱚ ᱵᱩᱡᱷᱟᱹᱣ ᱫᱟᱲᱮᱭᱟᱜ ᱠᱟᱱᱟ ᱱᱤᱛᱚᱝ ᱦᱚᱸ ᱛᱳ ᱚᱱᱟᱜᱤᱧ ᱞᱟᱹᱭᱫᱟ ᱡᱮ ᱩᱱᱠᱩ ᱡᱮ ᱱᱤᱛᱚᱝ ᱠᱚ ᱵᱟᱯᱞᱟᱜ ᱠᱟᱱᱟ ᱯᱚᱨᱮ ᱦᱩᱭᱩᱜ ᱠᱟᱱᱟ ᱟᱠᱚᱣᱟᱜ ᱵᱷᱚᱵᱤᱥᱥᱚᱛ ᱱᱤᱛᱚᱝ ᱦᱚᱸ ᱵᱟᱝ ᱵᱚᱞᱚᱱ ᱠᱟᱱᱟ ᱟᱠᱚ ᱢᱟᱱᱮ ᱟᱠᱚ ᱦᱚᱸ ᱴᱷᱤᱠ ᱛᱮ ᱱᱤᱛᱚᱝ ᱦᱚᱸ ᱵᱟᱠᱚ ᱵᱩᱡᱷᱟᱹᱣ ᱫᱟᱲᱮᱭ ᱠᱟᱜᱼᱟ ᱪᱮᱫ ᱵᱟᱹᱲᱤᱡ ᱜᱮᱭᱟ ᱥᱮ ᱪᱮᱫ ᱴᱷᱤᱠ ᱜᱮᱭᱟ ᱟᱫᱚ ᱚᱱᱟ ᱠᱷᱟᱹᱛᱤᱨ ᱛᱮ ᱤᱧᱤᱧ ᱢᱮᱱᱫᱟ ᱡᱮ ᱡᱮ ᱱᱤᱭᱟᱹ ᱯᱨᱚᱵᱚᱱᱫᱷᱚ ᱚᱱᱚᱞ ᱡᱮᱧ ᱚᱞ ᱠᱟᱜᱼᱟ ᱚᱱᱟᱫᱚ ᱦᱩᱭᱩᱜ ᱠᱟᱱᱟ ᱡᱮ ᱚᱱᱟ ᱛᱷᱚᱲᱟ ᱜᱟᱱ ᱠᱚ ᱯᱟᱲᱦᱟᱣ ᱞᱮᱠᱷᱟᱡ ᱢᱟᱱᱮ ᱪᱮᱫ ᱠᱚ ᱵᱩᱡᱷᱟᱹᱣ ᱧᱟᱢᱫᱟ ᱟᱠᱚᱣᱟᱜ ᱢᱚᱡᱽ ᱵᱟᱹᱲᱤᱡ ᱠᱚ ᱵᱩᱡᱷᱟᱹᱣ ᱧᱟᱢᱟ ᱚᱱᱟ ᱯᱟᱲᱦᱟᱣ ᱞᱮᱠᱷᱟᱡ ᱢᱟᱱᱮ ᱩᱱᱠᱩ ᱛᱷᱚᱲᱟᱜᱟᱱ ᱢᱚᱡᱽ ᱠᱚ ᱵᱩᱡᱷᱟᱹᱣᱟ ᱩᱱᱠᱩ ᱛᱷᱚᱲᱟᱜᱟᱱ ᱨᱟᱹᱥᱠᱟᱹ ᱠᱚ ᱟᱹᱭᱠᱟᱹᱣᱟ ᱡᱮ ᱡᱮ ᱚᱠᱟᱴᱟᱜ ᱢᱚᱡᱽ ᱜᱮᱭᱟ ᱚᱱᱟ ᱚᱱᱟ ᱜᱮᱠᱚ ᱦᱟᱛᱟᱣᱟ ᱵᱟᱹᱲᱤᱡ ᱰᱟᱦᱟᱨ ᱨᱮ ᱵᱟᱠᱚ ᱪᱟᱞᱟᱜᱼᱟ ᱟᱨ ᱟᱨ ᱵᱟᱹᱲᱤᱡ ᱰᱟᱦᱟᱨ ᱨᱮ ᱪᱟᱞᱟᱣ ᱞᱟᱦᱟ ᱩᱱᱠᱩ ᱢᱟᱱᱮ ᱞᱟᱦᱟ ᱠᱚ ᱜᱩᱱᱟᱹᱱ ᱪᱤᱱᱛᱟᱹᱜᱼᱟ ᱡᱮ ᱟᱞᱮ ᱪᱮᱫ ᱞᱟᱹᱜᱤᱫ ᱵᱟᱹᱲᱤᱡ ᱰᱟᱦᱟᱨ ᱞᱮ ᱪᱟᱞᱟᱜᱼᱟ ᱟᱨ ᱛᱳ ᱚᱱᱟᱜᱮ